ᱟᱵᱚ ᱡᱩᱫᱤ ᱫᱟᱠᱟ ᱠᱚᱵᱚᱱ ᱤᱥᱤᱱᱟ ᱡᱚᱠᱷᱚᱱ ᱫᱟᱠᱟ ᱩᱛᱩᱭ ᱜᱮᱭᱟ ᱵᱚᱱᱛᱚ ᱡᱚᱛᱚ ᱠᱚᱜᱮ ᱩᱱᱨᱮ ᱡᱩᱫᱤ ᱟᱵᱚ ᱫᱟᱠᱟ ᱩᱛᱩ ᱠᱟᱛᱮ ᱵᱚᱱ ᱟᱬᱜᱚ ᱠᱟᱜᱼᱟ ᱫᱟᱠᱟ ᱥᱮ ᱡᱚᱛᱚᱱᱟᱜ ᱜᱮ ᱢᱟᱱᱮ ᱞᱚᱞᱚ ᱜᱮ ᱛᱟᱦᱮᱱ ᱠᱟᱱᱟ ᱩᱱᱟᱹᱜ ᱪᱟᱲ ᱫᱚ ᱵᱟᱭ ᱨᱟᱲᱮᱡᱚᱜᱼᱟ ᱛᱚ ᱩᱱᱨᱮ ᱡᱩᱫᱤ ᱟᱵᱚ ᱜᱤᱫᱟᱹᱨ ᱠᱚ ᱢᱮᱱᱟᱜ ᱵᱚᱱ ᱛᱟᱵᱚᱱ ᱚᱲᱟᱜ ᱠᱚᱨᱮ ᱫᱚ ᱩᱱᱠᱩ ᱜᱤᱫᱟᱹᱨ ᱠᱚ ᱚᱱᱟ ᱠᱚᱨᱮ ᱥᱩᱨ ᱥᱩᱯᱩᱨ ᱠᱚᱨᱮ ᱠᱚ ᱛᱟᱦᱮᱱᱟ ᱚᱲᱟᱜ ᱦᱚᱲ ᱡᱩᱫᱤ ᱵᱟᱨᱦᱮ ᱠᱚᱨᱮ ᱵᱚᱱ ᱛᱟᱦᱮᱱᱟ ᱛᱚ ᱵᱟᱵᱚᱱ ᱰᱷᱮᱭᱟᱱ ᱠᱚᱣᱟ ᱜᱤᱫᱟᱹᱨ ᱠᱚ ᱡᱩᱫᱤ ᱩᱱᱫᱚᱠᱚ ᱞᱚ ᱮᱢᱟᱱ ᱞᱮᱱ ᱠᱷᱟᱡ ᱠᱟᱹᱴᱤᱡ ᱵᱤᱯᱚᱫ ᱦᱩᱭᱩᱜᱼᱟ ᱛᱚ ᱯᱷᱚᱥᱠᱟ ᱵᱟᱲᱟᱜ ᱛᱟᱠᱚᱣᱟ ᱠᱤᱢᱵᱟ ᱞᱚᱜ ᱟᱭ ᱠᱚᱛᱚ ᱠᱤᱪᱷᱩ ᱦᱩᱭᱩᱜᱼᱟ ᱥᱮᱸᱜᱮᱞ ᱥᱩᱨᱮᱭ ᱛᱟᱦᱮᱸ ᱞᱮᱱᱠᱷᱟᱡ ᱢᱤᱫᱴᱤᱡ ᱜᱤᱫᱟᱹᱨ ᱛᱚ ᱞᱚᱜ ᱜᱮᱭᱟ ᱛᱚ ᱚᱱᱟ ᱜᱮ ᱡᱩᱫᱤ ᱟᱞᱚᱵᱚᱱ ᱚᱱᱠᱟ ᱫᱚ ᱟᱞᱚᱵᱚᱱ ᱠᱟᱹᱢᱤ ᱢᱟ ᱡᱮ ᱤᱠᱷᱟᱹᱭ ᱫᱚ ᱟᱞᱚᱵᱚᱱ ᱵᱟᱹᱜᱤᱭᱟᱠᱚᱢᱟ ᱜᱤᱫᱟᱹᱨ ᱠᱚ ᱟᱨ ᱥᱩᱨ ᱨᱮᱜᱮ ᱵᱚᱱ ᱛᱟᱦᱮᱱ ᱢᱟ ᱜᱤᱫᱟᱹᱨ ᱥᱩᱨ ᱨᱮᱜᱮ ᱡᱮᱢᱚᱱ ᱟᱨ ᱚᱱᱠᱟ ᱤᱥᱤᱱ ᱟᱲᱜᱚ ᱠᱟᱛᱮ ᱥᱮᱸᱜᱮᱞ ᱠᱚ ᱡᱩᱫᱤ ᱛᱟᱦᱮᱸ ᱞᱮᱱᱠᱷᱟᱡ ᱤᱲᱤᱡ ᱠᱟᱜ ᱦᱩᱭᱩᱜᱼᱟ ᱟᱨ ᱫᱟᱠᱟ ᱥᱩᱨ ᱠᱚᱨᱮ ᱜᱤᱫᱟᱹᱨ ᱢᱟᱱᱮ ᱤᱥᱤᱱ ᱨᱩᱢ ᱠᱚᱨᱮ ᱦᱚᱸ ᱜᱤᱫᱟᱹᱨ ᱢᱟᱱᱮ ᱩᱱᱟᱹᱜ ᱠᱟᱹᱴᱤᱡ ᱜᱤᱫᱟᱹᱨ ᱠᱚᱫᱚ ᱵᱟᱝ ᱵᱚᱞᱚ ᱚᱪᱚ ᱟᱠᱚ ᱦᱩᱭᱩᱜᱼᱟ ᱚᱱᱟ ᱠᱚᱜᱮ ᱤᱱᱟᱹ ᱵᱟᱨᱮ ᱛᱮᱫᱚᱧ ᱢᱮᱱᱮᱫᱟ ᱟᱨ ᱟᱵᱚᱣᱟᱜ ᱜᱮ ᱡᱩᱫᱤ ᱚᱱᱟ ᱠᱚᱵᱚᱱ ᱟᱸᱡᱚᱢ ᱞᱮᱠᱷᱟᱡ ᱟᱵᱚᱣᱟᱜ ᱜᱮ ᱵᱷᱟᱞᱮ ᱦᱩᱭᱩᱜᱼᱟ ᱟᱨ ᱜᱤᱫᱟᱹᱨ ᱠᱚ ᱵᱷᱟᱞᱮ ᱠᱚ ᱛᱟᱦᱮᱱ ᱛᱟᱵᱚᱱᱟ ᱜᱤᱫᱟᱹᱨ ᱠᱚ ᱱᱤᱭᱮ ᱛᱮᱜᱮ ᱚᱱᱟ ᱫᱚ ᱠᱤᱪᱷᱩ ᱵᱚᱛᱚᱨ ᱵᱟᱠᱷᱟᱡ ᱫᱚ ᱵᱚᱛᱚᱨ ᱫᱚ ᱵᱟᱝ ᱠᱟᱱᱟ ᱡᱚᱛᱚ ᱠᱚᱜᱮ ᱵᱚᱱ ᱤᱭᱩᱡᱮᱫ ᱜᱮᱭᱟ ᱚᱱᱟ ᱠᱚᱫᱚ ᱵᱟᱝ ᱤᱥᱤᱱ ᱞᱮᱠᱷᱟᱡ ᱪᱮᱫ ᱮᱢ ᱡᱚᱢᱟ ᱛᱚ ᱚᱱᱟ ᱡᱩᱫᱤ ᱜᱤᱫᱟᱹᱨ ᱜᱮ ᱠᱟᱹᱴᱤᱡ ᱥᱟᱵᱫᱷᱟᱱ ᱨᱮ ᱫᱚ ᱠᱚ ᱞᱟᱜᱟᱜᱼᱟ ᱚᱱᱟ ᱠᱚ ᱵᱟᱨᱮ ᱛᱮᱫᱚ ᱤᱱᱟᱹᱜ ᱜᱮᱧ ᱢᱮᱱᱮᱜᱼᱟ